ᱛᱤ ᱛᱮᱭᱟᱜ ᱵᱮᱱᱟᱣ ᱡᱤᱱᱤᱥ ᱟᱹᱰᱤ ᱜᱮ ᱵᱷᱟᱹᱞᱤ ᱦᱩᱭᱩᱜᱼᱟ ᱡᱮᱭᱥᱮ ᱠᱩᱝᱠᱟᱹᱞ ᱠᱚ ᱠᱚ ᱵᱮᱱᱟᱣᱟ ᱦᱟᱥᱟ ᱛᱮ ᱱᱟᱫᱚᱣᱟ ᱴᱩᱠᱩᱡ ᱪᱮᱞᱟᱝ ᱪᱩᱠᱟᱹᱜ ᱠᱚᱠᱚ ᱵᱮᱱᱟᱣᱟ ᱟᱨ ᱠᱚ ᱟᱹᱠᱷᱨᱤᱧᱟ ᱟᱹᱠᱷᱨᱤᱧ ᱦᱟᱛᱮᱫ ᱛᱮᱠᱚ ᱵᱷᱟᱹᱞᱤ ᱜᱮ ᱯᱚᱭᱥᱟ ᱦᱩᱭᱩᱜᱼᱟ ᱚᱱᱠᱟ ᱜᱮ ᱢᱟᱦᱞᱮ ᱠᱚᱦᱚᱸ ᱢᱟᱜ ᱨᱮᱱᱟᱜ ᱡᱤᱱᱤᱥ ᱛᱮᱠᱚ ᱵᱮᱱᱟᱣᱟ ᱠᱷᱟᱹᱧᱪᱤ ᱠᱚ ᱦᱟᱴᱟᱜ ᱠᱚ ᱴᱩᱯᱞᱟᱹᱜ ᱠᱚ ᱪᱟᱞᱟ ᱠᱚ ᱢᱟᱹᱪᱤ ᱠᱚ ᱯᱟᱨᱠᱚᱢ ᱠᱚ ᱵᱮᱱᱟᱣᱟ ᱚᱱᱟ ᱠᱚ ᱟᱹᱠᱷᱨᱤᱧ ᱠᱟᱛᱮᱫ ᱛᱟᱠᱚ ᱵᱷᱟᱹᱞᱤ ᱜᱮ ᱯᱚᱭᱥᱟ ᱦᱩᱭᱩᱜᱼᱟ ᱚᱱᱠᱟ ᱜᱮ ᱟᱛᱳ ᱨᱮᱱ ᱦᱚᱸ ᱟᱭᱚ ᱠᱚ ᱡᱚᱱᱚᱜ ᱠᱚᱠᱚ ᱵᱮᱱᱟᱣᱟ ᱯᱟᱛᱲᱟ ᱠᱚᱠᱚ ᱯᱟᱹᱴᱤᱭᱟ ᱯᱷᱩᱲᱩᱜ ᱠᱚᱠᱚ ᱯᱟᱹᱴᱤᱭᱟ ᱟᱨ ᱟᱹᱠᱷᱨᱤᱧ ᱟᱠᱚ ᱟᱹᱠᱷᱨᱤᱧ ᱠᱟᱛᱮᱫ ᱵᱷᱟᱹᱞᱤ ᱜᱮ ᱯᱚᱭᱥᱟ ᱦᱩᱭᱩᱜᱼᱟ ᱟᱨ ᱜᱷᱚᱨ ᱥᱚᱝᱥᱟᱨ ᱠᱚ ᱪᱟᱞᱟᱣᱟ